ᱨᱟᱹᱥᱠᱟᱹ ᱢᱟᱨᱮ ᱩᱛᱱᱟᱹᱣ ᱜᱚᱲᱦᱚᱱ ᱞᱮᱠᱟᱛᱮ ᱤᱧ ᱫᱩᱧ ᱨᱤᱡᱷᱟᱹᱣ ᱞᱮᱱᱟ ᱵᱷᱤᱛ ᱨᱮ ᱯᱳᱸᱲ ᱡᱮᱨᱮᱲ ᱧᱮᱞᱛᱮ ᱤᱧ ᱦᱩᱧ ᱨᱟᱹᱥᱠᱟᱹ ᱞᱮᱱᱟ ᱚᱲᱟᱜ ᱨᱮ ᱤᱧ ᱦᱚᱸ ᱚᱱᱠᱟ ᱜᱮ ᱵᱷᱤᱛᱨᱮ ᱯᱳᱸᱰ ᱡᱮᱨᱮᱲ ᱠᱤᱫᱟᱹᱧ ᱯᱳᱸᱰ ᱠᱤᱫᱟᱹᱧ ᱤᱧ ᱦᱚᱸ ᱚᱱᱠᱟ ᱜᱮ ᱪᱷᱚᱵᱤ ᱠᱚᱧ ᱟᱸᱠᱟᱣ ᱠᱮᱫ ᱠᱚᱣᱟ ᱪᱮᱬᱮ ᱪᱩᱯᱲᱤᱫ ᱥᱮ ᱫᱟᱨᱮ ᱠᱚ ᱵᱟᱦᱟ ᱠᱚ ᱚᱱᱠᱟ ᱜᱮ ᱤᱧ ᱦᱚᱸ ᱵᱷᱤᱛ ᱨᱮᱧ ᱮᱢ ᱮᱢ ᱠᱮᱫᱟ ᱚᱱᱟ ᱞᱮᱠᱟᱛᱮ ᱤᱧ ᱦᱚᱸ ᱨᱟᱹᱥᱠᱟᱹᱜᱤᱧ ᱟᱹᱭᱠᱟᱹᱣ ᱠᱮᱜᱼᱟ